ᱦᱮᱸ ᱦᱮᱸ ᱤᱧ ᱜᱮ ᱥᱩᱵᱚᱫ ᱫᱚ ᱦᱮᱸ

ᱚᱻ ᱟᱫᱚᱧ ᱢᱮᱱᱮᱫ ᱠᱟᱱ ᱛᱟᱦᱮᱱᱟ

ᱯᱟᱹᱴᱷᱤ ᱥᱮ ᱯᱟᱴᱷᱟ ᱚᱻ ᱵᱟᱡᱟᱨ ᱱᱤᱛᱚᱜ ᱢᱟ ᱰᱟᱣᱩᱱ ᱧᱚᱜ ᱟᱠᱟᱱ ᱢᱮᱨᱚᱢ ᱫᱟᱢ ᱢᱟ ᱠᱚᱢᱟᱣ ᱧᱚᱜ ᱟᱠᱟᱱ ᱱᱤᱛᱚᱜ ᱢᱟ ᱵᱟᱝ ᱵᱟᱝ ᱱᱤᱛᱚᱜ ᱠᱚᱢᱟᱣ ᱧᱚᱜ ᱟᱠᱟᱱᱟ ᱠᱚ ᱫᱟᱢ ᱠᱚ ᱟᱫᱚᱧ ᱢᱮᱱᱮᱫ ᱠᱟᱱ ᱛᱟᱦᱮᱱᱟ ᱚᱻ ᱦᱮᱸ ᱦᱮᱸ ᱦᱮᱸ ᱦᱮᱸ ᱟᱪᱷᱟ ᱜᱟᱯᱟ ᱜᱟᱯᱟ ᱥᱮᱛᱟᱜ ᱟᱪᱷᱟᱧ ᱪᱟᱞᱟᱜ ᱠᱟᱱᱟ ᱦᱟᱸᱜ ᱦᱮᱸ ᱦᱮᱸ ᱦᱮᱸ ᱥᱮᱛᱟᱜ ᱨᱮ ᱵᱚᱞᱮ ᱜᱟᱯᱟ ᱮᱠᱟᱞ ᱥᱮᱛᱟᱜ ᱨᱮ ᱵᱷᱳᱨ ᱴᱟᱭᱤᱢ ᱨᱮ ᱚᱻ ᱦᱮᱸ ᱦᱮᱸ ᱟᱪᱷᱟ ᱧᱮᱞ ᱵᱟᱲᱟ ᱠᱟᱜ ᱞᱤᱜᱤᱧ ᱫᱟᱠᱟ ᱡᱚᱢ ᱵᱟᱲᱟ ᱠᱟᱛᱮ ᱦᱟᱸᱜ ᱚᱱᱛᱮ ᱡᱤᱨᱟᱹᱣ ᱛᱷᱚᱲᱟ ᱜᱟᱱ ᱡᱤᱨᱟᱹᱣ ᱧᱚᱜ ᱠᱟᱛᱮᱧ ᱩᱰᱩᱝ ᱚᱜ ᱠᱟᱱᱟ ᱟᱨᱤᱧ ᱪᱟᱞᱟᱣ ᱮᱱ ᱜᱮ ᱦᱟᱸᱜ ᱛᱤᱱᱟᱜ ᱜᱟᱱ ᱯᱚᱭᱥᱟ ᱞᱟᱜᱟᱣ ᱦᱟᱛᱟᱲ ᱟᱢᱟ ᱦᱮᱸ ᱦᱮᱸ ᱴᱷᱤᱠ ᱜᱮᱭᱟ ᱤᱧ ᱪᱟᱞᱟᱜ ᱠᱟᱱᱟ ᱜᱟᱯᱟ ᱦᱟᱸᱜ